ᱥᱟᱶᱛᱟᱞᱤ ᱯᱟᱹᱨᱥᱤ ᱥᱟᱶᱦᱮᱫ ᱚᱱᱚᱲᱦᱮᱸᱫ ᱨᱮ ᱮᱴᱟᱜ ᱮᱴᱟᱜ ᱠᱟᱨᱤᱭᱟᱱ ᱠᱩ ᱱᱚᱰᱮ ᱵᱮᱵᱚᱦᱟᱨ ᱟᱠᱟᱱ ᱜᱮᱭᱟ ᱡᱮᱢᱚᱱ ᱥᱟᱫᱷᱩᱨᱟᱢ ᱪᱟᱸᱫ ᱢᱩᱨᱢᱩ ᱠᱟᱡᱚᱱ ᱥᱚᱨᱮᱱ ᱥᱟᱨᱚᱫᱟ ᱯᱨᱚᱥᱟᱫ ᱠᱤᱥᱠᱩ ᱱᱩᱠᱩ ᱱᱩᱠᱩ ᱚᱱᱲᱦᱤᱭᱟᱹ ᱠᱚ ᱟᱠᱩ ᱱᱚᱣᱟ ᱱᱟᱜ ᱚᱱᱚᱲᱦᱮᱸ ᱥᱮ ᱪᱷᱟᱫᱟ ᱜᱟᱜ ᱜᱟᱵᱟᱱ ᱨᱮ ᱠᱟᱴᱤᱡ ᱥᱩᱨ ᱥᱮ ᱠᱟᱴᱤᱡ ᱥᱮᱵᱮᱞ ᱦᱚᱸ ᱵᱩᱡᱷᱟᱹᱜ ᱢᱟ ᱚᱱᱟ ᱞᱟᱹᱜᱤᱫ ᱛᱮ ᱟᱠᱚ ᱚᱱᱟ ᱮᱴᱟᱜ ᱮᱴᱟᱜ ᱠᱟᱨᱤᱭᱟᱱ ᱠᱚ ᱥᱮ ᱮᱴᱟᱜ ᱯᱟᱹᱨᱥᱤ ᱠᱚᱦᱚᱸ ᱠᱚ ᱥᱮᱞᱮᱫ ᱟᱠᱟᱫ ᱜᱮᱭᱟ ᱢᱮᱱᱠᱷᱟᱱ ᱚᱱᱟ ᱥᱮᱞᱮᱫ ᱠᱟᱛᱮᱫ ᱨᱮᱜᱤ ᱱᱚᱶᱟ ᱚᱱᱚᱲᱦᱮᱸ ᱫᱚ ᱟᱹᱰᱤ ᱢᱚᱡ ᱨᱚᱢᱚᱡ ᱥᱤᱵᱤᱞ ᱥᱚᱲᱚᱢᱮ ᱟᱹᱜᱩᱣᱟᱠᱟᱫᱟ ᱟᱨ ᱱᱚᱶᱟ ᱟᱹᱜᱩ ᱥᱤᱵᱤᱞ ᱥᱚᱲᱚᱢ ᱵᱩᱡᱷᱟᱹᱜ ᱠᱟᱱ ᱠᱷᱟᱹᱛᱤᱨ ᱱᱚᱶᱟ ᱚᱱᱚᱲᱦᱮᱸ ᱫᱚ ᱟᱹᱰᱤ ᱨᱚᱢᱚᱡ ᱵᱩᱡᱷᱟᱹᱜ ᱠᱟᱱᱟ ᱚᱱᱟᱛᱮ ᱱᱤᱭᱟᱹ ᱥᱟᱱᱛᱟᱲᱤ ᱚᱱᱚᱲᱦᱮᱸᱫ ᱨᱮ ᱞᱟᱜᱟᱣ ᱟᱠᱟᱱᱟ ᱱᱩᱠᱩ ᱱᱩᱠᱩ ᱚᱱᱚᱲᱦᱤᱭᱟᱹ ᱠᱚ ᱟᱠᱚᱣᱟᱜ ᱱᱚᱶᱟ ᱥᱮ ᱡᱚᱯᱚᱲᱟᱣ ᱠᱷᱟᱹᱛᱤᱨ ᱜᱮ ᱱᱤᱭᱟᱹ ᱚᱱᱚᱲᱦᱮᱸ ᱫᱚ ᱟᱹᱰᱤ ᱱᱟᱯᱟᱭ ᱟᱹᱰᱤ ᱱᱟᱯᱟᱭ ᱜᱮ ᱵᱩᱡᱷᱟᱹᱣᱚᱜ ᱠᱟᱱᱟ ᱟᱨ ᱟᱨ ᱡᱟᱦᱟᱸ ᱠᱚᱨᱮ ᱦᱚᱸ ᱥᱟᱱᱛᱟᱲᱤ ᱯᱟᱹᱨᱥᱤ ᱵᱮᱜᱚᱨ ᱦᱚᱸ ᱮᱴᱟᱜ ᱮᱴᱟᱜ ᱯᱟᱹᱨᱥᱤ ᱨᱮᱭᱟᱜ ᱠᱟᱛᱷᱟ ᱠᱚ ᱡᱟᱦᱟᱸ ᱴᱷᱮᱱ ᱯᱷᱳᱴᱮᱱ ᱟᱠᱟᱱᱟ ᱚᱰᱮᱜᱮ ᱥᱮ ᱚᱱᱟᱫᱚ ᱟᱹᱰᱤ ᱥᱤᱵᱤᱞ ᱜᱮ ᱵᱩᱡᱷᱟᱹᱣᱚᱜ ᱠᱟᱱᱟ ᱚᱱᱟ ᱠᱷᱟᱹᱛᱤᱨ ᱛᱮᱜᱤ ᱚᱱᱟ ᱢᱮᱱᱠᱷᱟᱱ ᱟᱹᱰᱤ ᱨᱟᱹᱥᱠᱟᱹ ᱜᱮ ᱵᱩᱡᱷᱟᱹᱜ ᱠᱟᱱᱟ ᱥᱟᱱᱛᱟᱲᱤ ᱚᱱᱚᱲᱦᱮᱸᱫ ᱫᱚ ᱥᱟᱶᱛᱟᱞᱤ ᱯᱟᱹᱨᱥᱤ ᱥᱟᱶᱦᱮᱫ ᱫᱚ ᱟᱹᱰᱤ ᱜᱮ ᱫᱟᱢᱟᱱᱟᱝ ᱦᱤᱥ ᱠᱟᱱᱟ ᱢᱮᱱᱛᱮ ᱱᱟᱰᱟᱭᱚᱜ ᱠᱟᱱᱟ